ᱢᱤᱫᱴᱟᱱ ᱥᱚᱦᱚᱨ ᱫᱟᱬᱟ ᱞᱟᱹᱜᱤᱫ ᱤᱧ ᱨᱤᱠᱟᱹ ᱞᱮᱫᱟ ᱟᱨ ᱚᱱᱟ ᱥᱚᱦᱚᱨ ᱫᱟᱬᱟ ᱞᱟᱹᱜᱤᱫ ᱫᱟᱬᱟ ᱞᱟᱦᱟᱨᱮ ᱟᱹᱰᱤᱜᱟᱱ ᱯᱞᱮᱱᱤᱝ ᱵᱮᱱᱟᱣ ᱞᱮᱫᱟ ᱯᱞᱮᱱᱤᱝ ᱪᱤᱱᱛᱟᱹ ᱫᱚᱦᱚ ᱞᱮᱫᱟ ᱡᱮ ᱱᱚᱝᱠᱟᱧ ᱠᱟᱛᱮᱜ ᱢᱟᱱᱮ ᱤᱧ ᱚᱱᱟᱧ ᱫᱟᱬᱟ ᱨᱮᱱᱟᱝ ᱡᱟᱦᱟᱸ ᱡᱤᱱᱤᱥ ᱚᱱᱩᱵᱷᱚᱵᱽ ᱤᱧ ᱠᱷᱚᱡᱚᱜ ᱠᱟᱱᱟ ᱚᱱᱟ ᱥᱚᱦᱚᱨ ᱨᱮᱱᱟᱝ ᱦᱮᱸ ᱥᱚᱝᱥᱠᱨᱤᱛᱚ ᱥᱮ ᱞᱟᱠᱪᱟᱨ ᱥᱮ ᱥᱳᱱᱫᱚᱨᱡᱚ ᱡᱮ ᱚᱱᱩᱵᱷᱚᱵᱽ ᱫᱟᱲᱮᱜ ᱛᱚ ᱚᱱᱟ ᱠᱷᱟᱹᱛᱤᱨ ᱛᱮ ᱤᱧ ᱞᱟᱦᱟᱨᱤᱧ ᱯᱞᱮᱱ ᱠᱟᱜ ᱛᱟᱦᱮᱸᱫ ᱚᱱᱟ ᱥᱚᱦᱚᱨ ᱫᱚ ᱦᱩᱭᱩᱜ ᱠᱟᱱᱟ ᱫᱩᱨᱜᱟᱯᱩᱨ ᱛᱚ ᱫᱩᱨᱜᱟᱯᱩᱨ ᱥᱚᱦᱚᱨ ᱡᱩᱫᱤᱢ ᱫᱟᱬᱟ ᱫᱟᱬᱟᱭᱟ ᱛᱟᱦᱞᱮ ᱫᱩᱨᱜᱟᱯᱩᱨ ᱥᱚᱦᱚᱨ ᱵᱮᱹᱥᱴ ᱵᱷᱟᱹᱜᱤ ᱴᱟᱭᱤᱢ ᱛᱚᱠᱷᱚᱱ ᱜᱮ ᱜᱚᱴᱟ ᱥᱚᱦᱚᱨ ᱥᱟᱡᱟᱱᱳ ᱜᱩᱪᱷᱟᱱᱳ ᱛᱟᱦᱮᱱᱟ ᱚᱱᱟ ᱥᱚᱦᱚᱨ ᱨᱮᱱᱟᱜ ᱥᱳᱱᱫᱚᱨᱡᱚ ᱧᱮᱞ ᱧᱟᱢᱚᱜᱼᱟ ᱦᱮᱸ ᱵᱤᱵᱷᱤᱱᱱᱚ ᱦᱚᱲᱟᱜ ᱯᱨᱟᱠᱨᱤᱛᱤᱠ ᱫᱨᱤᱥᱥᱚ ᱛᱟᱨᱯᱚᱨ ᱟᱹᱨᱤᱪᱟᱹᱞᱤ ᱠᱟᱞᱪᱟᱨ ᱡᱚᱛᱚᱜᱮ ᱛᱚᱠᱷᱚᱱ ᱫᱚ ᱠᱤᱱᱛᱩ ᱯᱷᱚᱴᱮᱞ ᱜᱟᱱᱚᱜᱼᱟ ᱟᱨ ᱚᱱᱟᱜᱮ ᱚᱠᱛᱚ ᱠᱟᱱᱟ ᱟᱨ ᱚᱱᱟ ᱢᱚᱫᱽᱫᱷᱮ ᱨᱮᱦᱚᱸ ᱟᱨ ᱢᱤᱫᱴᱤᱱ ᱡᱟᱭᱜᱟ ᱢᱮᱱᱟᱜᱼᱟ ᱫᱩᱨᱜᱟᱯᱩᱨ ᱵᱮᱨᱮᱡᱽ ᱥᱮ ᱡᱟᱦᱟᱸ ᱵᱚᱱ ᱞᱟᱹᱭᱮᱫ ᱠᱟᱱ ᱰᱤᱵᱷᱤᱥᱤ ᱨᱮᱱᱟᱜ ᱛᱚ ᱚᱸᱰᱮ ᱦᱚᱸ ᱧᱤᱫᱟᱹ ᱵᱮᱞᱟ ᱜᱚᱴᱟ ᱥᱚᱦᱚᱨ ᱞᱟᱭᱤᱴ ᱢᱟᱨᱥᱟᱞ ᱡᱷᱤᱠ ᱡᱷᱚᱠ ᱛᱮ ᱫᱟᱜ ᱮᱠᱫᱚᱢ ᱟᱹᱰᱤ ᱥᱳᱱᱫᱚᱨᱡᱚ ᱧᱮᱞᱚᱜᱼᱟ ᱟᱹᱰᱤ ᱚᱯᱩᱨᱵᱚ ᱧᱮᱞᱚᱜᱼᱟ ᱟᱨ ᱚᱱᱟ ᱥᱟᱶᱛᱮ ᱡᱚᱠᱷᱚᱱ ᱧᱤᱫᱟᱹ ᱵᱮᱞᱟ ᱡᱟᱦᱟᱸᱭ ᱡᱮᱹᱞᱮᱹ ᱦᱟᱹᱠᱩ ᱥᱟᱵ ᱠᱚ ᱪᱟᱞᱟᱜᱼᱟ ᱦᱟᱹᱠᱩ ᱥᱟᱵ ᱦᱟᱱᱛᱮ ᱱᱟᱛᱮ ᱠᱚ ᱪᱟᱞᱟᱜᱼᱟ ᱞᱟᱹᱣᱠᱟᱹ ᱱᱤᱭᱮ ᱦᱟᱸᱰᱮ ᱱᱟᱰᱮ ᱴᱚᱨᱪ ᱡᱩᱞᱩᱜᱼᱟ ᱛᱚᱠᱷᱚᱱ ᱚᱱᱟ ᱫᱨᱤᱥᱥᱚ ᱜᱮ ᱟᱞᱟᱫᱟ ᱛᱟᱨᱯᱚᱨ ᱵᱮᱨᱮᱡᱽ ᱵᱷᱤᱛᱨᱤ ᱛᱮ ᱚᱱᱟ ᱵᱮᱨᱮᱡᱽ ᱛᱟᱞᱟ ᱛᱮ ᱡᱚᱠᱷᱚᱱ ᱜᱟᱹᱰᱤ ᱠᱚ ᱛᱟᱵᱚᱜᱼᱟ ᱛᱚ ᱥᱟᱺᱜᱤᱧ ᱠᱷᱚᱱᱟᱜ ᱧᱮᱞ ᱠᱟᱛᱮ ᱜᱮ ᱚᱱᱟ ᱥᱚᱦᱚᱨ ᱠᱟᱱᱟ ᱫᱨᱤᱥᱥᱚ ᱜᱮ ᱟᱞᱟᱫᱟ ᱚᱱᱟᱛᱮ ᱟᱨ ᱚᱱᱟ ᱢᱚᱫᱽᱫᱷᱮ ᱨᱮ ᱤᱧ ᱦᱚᱸ ᱢᱤᱫᱴᱮᱱ ᱛᱷᱚᱲᱟ ᱥᱚᱢᱚᱥᱥᱟ ᱦᱩᱭ ᱞᱮᱱᱟ ᱫᱩᱨᱜᱟ ᱯᱩᱡᱟ ᱥᱚᱢᱚᱭ ᱫᱚ ᱯᱨᱚᱪᱚᱱᱰᱚ ᱵᱷᱤᱲᱚᱜᱼᱟ ᱯᱨᱚᱛᱛᱮᱠ ᱴᱤ ᱨᱳᱰ ᱵᱷᱤᱲᱚᱜᱼᱟ ᱚᱱᱟ ᱠᱟᱨᱚᱱ ᱛᱮ ᱫᱩᱭ ᱪᱟᱠᱟ ᱛᱮᱜᱮ ᱮᱠ ᱡᱩᱫᱤ ᱥᱚᱵᱽ ᱛᱷᱮᱠᱮ ᱵᱷᱟᱹᱜᱤ ᱦᱩᱭᱩᱜᱼᱟ ᱚᱱᱟ ᱥᱚᱦᱚᱨ ᱟᱹᱪᱩᱨᱚᱜ ᱥᱮ ᱫᱟᱬᱟᱱ ᱞᱟᱹᱜᱤᱫ ᱚᱱᱟ ᱛᱮ ᱤᱧ ᱫᱩᱭ ᱪᱟᱠᱟ ᱛᱮᱧ ᱫᱟᱬᱟ ᱞᱮᱫᱟ ᱟᱨ ᱡᱚᱛᱚᱴᱟᱧ ᱢᱚᱱᱮ ᱞᱮᱫᱟ ᱚᱱᱟ ᱠᱷᱚᱱᱟᱜ ᱦᱚᱸ ᱵᱮᱥᱤ ᱨᱟᱹᱥᱠᱟᱹᱧ ᱧᱟᱢ ᱠᱟᱫᱟ ᱚᱱᱟ ᱟᱨ ᱵᱮᱥᱤ ᱜᱮ ᱚᱱᱟ ᱨᱮᱱᱟᱜ ᱚᱱᱩᱵᱷᱚᱵᱽ ᱫᱟᱲᱮ ᱠᱟᱹᱫᱟᱹᱧ